ᱤᱧᱫᱚ ᱥᱚᱦᱚᱨᱟᱭ ᱤᱧ ᱠᱩᱥᱤᱭᱟᱜᱼᱟ ᱟᱨ ᱥᱚᱦᱚᱨᱟᱭ ᱫᱚ ᱟᱵᱚᱱᱟᱜ ᱦᱚᱲ ᱦᱚᱯᱚᱱᱟᱜ ᱦᱟᱹᱛᱤ ᱞᱮᱠᱟᱱ ᱯᱚᱨᱚᱵ ᱠᱟᱱᱟ ᱚᱱᱟᱛᱮ ᱤᱧ ᱦᱚᱸ ᱥᱚᱦᱚᱨᱟᱭ ᱫᱚ ᱟᱹᱰᱤ ᱜᱤᱧ ᱠᱩᱥᱤᱭᱟᱜ ᱟ ᱥᱚᱦᱚᱟᱭ ᱫᱚ ᱢᱚᱸᱬᱮ ᱥᱤᱧ ᱢᱚᱸᱬᱮ ᱧᱤᱫᱟᱹ ᱫᱷᱩᱨᱭᱟᱹ ᱦᱩᱭᱩᱜ ᱛᱟᱦᱮᱸᱱ ᱜᱮᱭᱟ ᱯᱩᱭᱞᱩ ᱫᱤᱱ ᱫᱚ ᱡᱮᱞᱮᱠᱟ ᱩᱢ ᱢᱟᱦᱟ ᱵᱩᱱ ᱞᱟᱹᱭᱼᱟ ᱚᱱᱠᱟᱜᱤ ᱛᱟᱨ ᱫᱚᱥᱟᱨ ᱫᱤᱱ ᱫᱚ ᱫᱟᱠᱟᱭ ᱢᱟᱦᱟ ᱥᱮ ᱵᱚᱸᱜᱟᱭ ᱢᱟᱦᱟ ᱛᱮᱥᱟᱨ ᱫᱤᱱ ᱫᱚ ᱠᱷᱩᱱᱴᱟᱹᱣ ᱢᱟᱦᱟ ᱟᱨᱚ ᱯᱚᱨᱮᱨ ᱫᱤᱱ ᱫᱚ ᱡᱟᱞᱮ ᱢᱟᱦᱟ ᱟᱨ ᱚᱱᱟ ᱯᱚᱨᱮᱨ ᱫᱤᱱ ᱫᱚ ᱦᱩᱭᱩᱜ ᱠᱟᱱ ᱡᱟᱡᱞᱮ ᱢᱟᱦᱟ ᱥᱚᱦᱚᱨᱟᱭ ᱨᱮᱭᱟᱜ ᱢᱚᱸᱬᱮ ᱥᱤᱧ ᱢᱚᱸᱬᱮ ᱧᱤᱫᱟᱹ ᱨᱮᱭᱟᱜ ᱦᱚ ᱟᱹᱰᱤ ᱞᱮᱠᱟᱱ ᱥᱤᱨᱤᱧ ᱢᱮᱱᱟᱜᱼᱟ ᱤᱧ ᱫᱚ ᱤᱧ ᱫᱚ ᱜᱚᱲᱚᱢ ᱵᱩᱰᱦᱤ ᱛᱟᱠᱩᱴᱷᱮᱱ ᱠᱷᱚᱱ ᱟᱸᱡᱚᱢ ᱟᱹᱜᱩ ᱟᱠᱟᱫᱟ ᱚᱱᱟᱜᱤ ᱩᱢ ᱢᱟᱦᱟ ᱨᱮᱱᱟᱜ ᱢᱤᱫᱴᱮᱱ ᱥᱤᱨᱤᱧ ᱤᱧ ᱞᱟᱹᱭ ᱮᱫᱟ ᱚᱱᱟ ᱫᱚ ᱦᱩᱭᱩᱜ ᱠᱟᱱᱟ ᱡᱮᱞᱮᱠᱟ ᱛᱤᱦᱤᱧ ᱫᱚᱞᱮ ᱩᱢ ᱮᱱᱟ ᱫᱚᱞ ᱵᱟᱫᱚᱞ ᱯᱩᱠᱷᱩᱨᱤᱨᱮ ᱜᱟᱯᱟ ᱫᱚᱞᱮ ᱵᱚᱸᱜᱟᱭᱟ ᱫᱟᱨᱟ ᱦᱟᱨᱟ ᱪᱟᱛᱚᱢ ᱵᱟᱠᱷᱳᱞ ᱨᱮ ᱥᱚᱦᱚᱨᱟᱭ ᱫᱚ ᱟᱹᱰᱤ ᱢᱟᱨᱟᱝ ᱯᱚᱨᱚᱵ ᱠᱟᱱ ᱛᱟᱹᱵᱩᱱᱟ ᱥᱚᱦᱚᱨᱟᱭ ᱨᱮᱫᱚ ᱜᱚᱝ ᱟᱠᱟᱫ ᱠᱩ ᱫᱤᱫᱤ ᱛᱟᱹᱠᱩ ᱥᱮ ᱠᱩᱲᱤ ᱜᱤᱫᱽᱨᱟᱹᱠᱚ ᱟᱠᱩᱣᱟᱜ ᱚᱲᱟᱜ ᱠᱩ ᱥᱮ ᱡᱟᱱᱟᱢ ᱟᱹᱛᱩ ᱛᱮᱠᱚ ᱦᱤᱡᱩᱜ ᱛᱟᱦᱮᱸᱱᱟ ᱟᱨᱠᱩ ᱥᱚᱦᱚᱨᱟᱭ ᱨᱮᱠᱩ ᱨᱟᱹᱥᱠᱟᱹ ᱡᱚᱝ ᱛᱟᱦᱮᱸᱱᱟ